ᱟᱪᱷᱟ ᱜᱚᱝᱠᱮ ᱟᱯᱮ ᱱᱚᱶᱟ ᱵᱤᱨᱵᱷᱩᱢ ᱴᱚᱴᱷᱟ ᱨᱮᱭᱟᱜ ᱥᱟᱱᱛᱟᱲᱤ ᱟᱹᱨᱤᱪᱟᱹᱞᱤ ᱨᱮ ᱡᱟᱦᱟᱸ ᱮᱱᱮᱡ ᱥᱮᱨᱮᱧ ᱠᱚ ᱢᱮᱱᱟᱜᱼᱟ ᱚᱱᱟ ᱵᱟᱵᱚᱫᱼᱛᱮ ᱵᱟᱨᱯᱮ ᱠᱟᱛᱷᱟᱢ ᱞᱟᱹᱭᱟ ᱡᱚᱦᱟᱨ ᱜᱤ ᱤᱧ ᱡᱟᱦᱟᱸ ᱨᱮ ᱢᱤᱱᱟᱹᱧᱟ ᱚᱱᱟ ᱫᱚ ᱵᱤᱨᱵᱷᱩᱢ ᱰᱤᱥᱴᱨᱤᱠ ᱨᱮ ᱟᱨ ᱱᱤᱭᱟᱹ ᱵᱤᱨᱵᱷᱩᱢ ᱰᱤᱥᱴᱤᱠ ᱨᱮ ᱟᱵᱚᱣᱟᱜ ᱟᱹᱨᱤᱪᱟᱹᱞᱤ ᱫᱚ ᱵᱤᱥᱮᱥ ᱠᱚᱨᱮ ᱥᱚᱨᱟᱦᱭ ᱥᱚᱨᱦᱟᱭ ᱫᱚ ᱟᱵᱚᱣᱟᱜ ᱯᱳᱥ ᱢᱟᱦᱟ ᱢᱩᱪᱟᱹᱫ ᱥᱮᱫ ᱦᱩᱭᱩᱜᱼᱟ ᱚᱱᱟ ᱫᱚ ᱟᱹᱰᱤ ᱡᱟᱠ ᱡᱚᱢᱚᱠ ᱠᱚᱨᱮ ᱦᱩᱭᱩᱜᱼᱟ ᱟᱨ ᱢᱚᱬᱮ ᱥᱤᱧ ᱢᱚᱬᱮ ᱧᱤᱫᱟᱹ ᱦᱩᱭᱩᱜ ᱟᱨ ᱮᱴᱟᱜ ᱴᱚᱴᱷᱟ ᱠᱚᱨᱮ ᱫᱚ ᱮᱴᱟᱜ ᱨᱚᱠᱚᱢ ᱦᱩᱭᱩᱜᱼᱟ ᱟᱞᱮᱫᱚ ᱠᱤᱱᱛᱩ ᱟᱹᱰᱤ ᱜᱩᱱ ᱢᱟᱱᱟᱣ ᱟᱛᱮᱞᱮ ᱢᱟᱱᱟᱣᱟ ᱛᱟᱨᱯᱚᱨᱮ ᱟᱵᱟᱨ ᱢᱟᱜᱢᱚᱬᱮ ᱦᱮᱱᱟᱜ ᱛᱟᱵᱚᱱᱟ ᱵᱟᱦᱟ ᱦᱮᱱᱟᱜᱼᱟ ᱡᱟᱱᱛᱷᱟᱲ ᱦᱮᱱᱟᱜᱼᱟ ᱚᱱᱟ ᱠᱚᱫᱚ ᱟᱹᱰᱤ ᱢᱚᱸᱡᱽ ᱞᱮ ᱯᱟᱞᱚᱱᱟ ᱟᱞᱮᱫᱚ ᱪᱮᱥᱴᱟᱭ ᱟᱞᱮ ᱟᱵᱚᱱᱟᱜ ᱡᱮᱴᱟ ᱨᱤᱛᱤ ᱱᱤᱛᱤ ᱠᱟᱱ ᱛᱟᱵᱚᱱᱟ ᱚᱱᱟᱫᱚ ᱠᱤᱱᱛᱩ ᱡᱚᱛᱷᱟᱛ ᱠᱟᱛᱮᱫᱞᱮ ᱯᱟᱞᱚᱱ ᱞᱮ ᱪᱮᱥᱴᱟᱭᱟ ᱚᱱᱟᱥᱟᱶᱛᱮ ᱟᱛᱳ ᱨᱮᱱ ᱢᱚᱬᱮᱦᱚᱲ ᱠᱚᱼᱢᱟ ᱦᱮᱱᱟᱜ ᱠᱚᱜᱮ ᱩᱱᱠᱩ ᱦᱚᱠᱚ ᱧᱮᱞ ᱥᱟᱺᱜᱮᱭᱟ ᱟᱞᱮᱦᱚᱸ ᱠᱤᱱᱛᱩ ᱜᱩᱱᱢᱟᱱᱟᱣ ᱠᱟᱛᱮᱫ ᱞᱮ ᱯᱟᱞᱚᱱ ᱟᱞᱮ ᱟᱨ ᱱᱟᱶᱟ ᱜᱤᱫᱽᱨᱟᱹ ᱡᱟᱦᱟᱸᱭ ᱦᱮᱱᱟᱜ ᱟᱠᱟᱫ ᱠᱚᱣᱟ ᱩᱱᱠᱩ ᱦᱚᱸ ᱟᱵᱚ ᱟᱵᱩ ᱦᱚᱨᱟ ᱛᱮᱠᱚ ᱦᱤᱡᱩᱜ ᱠᱟᱱᱟ ᱟᱹᱰᱤ ᱨᱟᱹᱥᱠᱟᱹ ᱟᱛᱮ